ᱟᱢᱟᱜ ᱥᱟᱦᱟᱨ ᱥᱮ ᱥᱟᱦᱟᱨ ᱵᱟᱨᱮᱛᱮ ᱟᱢ ᱠᱩᱥᱤᱭᱟᱜ ᱡᱤᱱᱤᱥ ᱫᱚ ᱪᱮᱫ ᱟᱨ ᱪᱮᱫᱟᱜ ᱟᱢ ᱱᱚᱣᱟᱢ ᱠᱩᱥᱤᱭᱟᱜᱼᱟ ᱱᱚᱣᱟ ᱨᱮᱱᱟᱜ ᱛᱮᱞᱟ ᱢᱮᱱ ᱞᱮᱠᱷᱟᱱ ᱞᱟᱹᱭ ᱜᱟᱱᱚᱜᱼᱟ ᱡᱮ ᱤᱧᱟᱹᱜ ᱥᱟᱦᱟᱨ ᱥᱮ ᱥᱟᱦᱟᱨ ᱵᱟᱨᱮᱛᱮ ᱤᱧ ᱠᱩᱥᱤᱭᱟᱜ ᱡᱤᱱᱤᱥ ᱫᱚ ᱦᱩᱭᱩᱜ ᱠᱟᱱᱟ ᱤᱧ ᱠᱩᱥᱤᱭᱟᱜ ᱡᱤᱱᱤᱥ ᱢᱟ ᱟᱭᱢᱟ ᱞᱮᱠᱟᱱᱟᱜ ᱢᱮᱱᱟᱜᱼᱟ ᱚᱱᱟ ᱠᱚᱫᱚ ᱦᱩᱭᱩᱜ ᱠᱟᱱᱟ ᱯᱳᱭᱞᱳ ᱛᱮ ᱤᱧᱢᱟ ᱤᱧᱟᱹᱜ ᱥᱟᱦᱟᱨ ᱟᱹᱰᱤ ᱡᱟᱹᱥᱛᱤ ᱜᱤᱧ ᱠᱩᱥᱤᱭᱟᱜᱼᱟ ᱟᱨ ᱚᱱᱟ ᱥᱟᱦᱟᱨ ᱨᱮ ᱡᱟ ᱠᱤᱪᱷᱩ ᱡᱟᱦᱟᱱ ᱡᱤᱱᱤᱥ ᱢᱮᱱᱟᱜᱼᱟ ᱚᱱᱟ ᱠᱚ ᱥᱟᱱᱟᱢᱟᱜ ᱜᱤᱧ ᱠᱩᱥᱤᱭᱟᱜᱼᱟ ᱚᱱᱟ ᱥᱟᱶᱛᱮ ᱤᱧᱟᱹᱜ ᱥᱟᱦᱟᱨ ᱨᱮ ᱡᱟ ᱠᱤᱪᱷᱩ ᱡᱤᱱᱤᱥ ᱢᱮᱱᱟᱜ ᱟᱠᱟᱫᱟ ᱥᱟᱱᱟᱢ ᱞᱮᱠᱟᱱᱟᱜ ᱡᱤᱱᱤᱥ ᱜᱤᱧ ᱠᱩᱥᱤᱭᱟᱜᱼᱟ ᱢᱮᱱ ᱜᱟᱱᱚᱜᱼᱟ ᱚᱱᱟ ᱥᱟᱦᱟᱨ ᱨᱮᱱᱟᱜ ᱵᱟᱡᱟᱨ ᱫᱚ ᱫᱚᱠᱟᱱ ᱤᱥᱠᱩᱞ ᱠᱚᱞᱮᱡᱽ ᱦᱟᱥᱯᱟᱛᱟᱞ ᱵᱟᱦᱟ ᱵᱟᱜᱟᱱ ᱯᱟᱨᱠ ᱪᱤᱲᱤᱭᱟᱠᱷᱟᱱᱟ ᱵᱟᱥ ᱜᱟᱹᱰᱤ ᱴᱤᱢᱯᱩ ᱜᱟᱹᱰᱤ ᱴᱮᱠᱟᱨ ᱜᱟᱹᱰᱤ ᱰᱟᱝᱨᱟ ᱜᱟᱹᱰᱤ ᱴᱨᱟᱠ ᱜᱟᱹᱰᱤ ᱰᱟᱢᱯᱟᱨ ᱜᱟᱹᱰᱤ ᱨᱮᱹᱞ ᱜᱟᱹᱲᱤ ᱢᱟᱞ ᱜᱟᱹᱲᱤ ᱟᱨ ᱵᱳᱞᱮᱨᱳ ᱜᱟᱹᱰᱤ ᱥᱠᱳᱨᱯᱤᱭᱩ ᱜᱟᱹᱰᱤ ᱯᱤᱠᱟᱯ ᱵᱷᱮᱱ ᱜᱟᱹᱰᱤ ᱟᱨᱦᱚᱸ ᱟᱹᱰᱤ ᱞᱮᱠᱟᱱ ᱜᱟᱹᱰᱤ ᱠᱚ ᱢᱮᱱᱟᱜ ᱟᱠᱟᱫᱟ ᱴᱳᱴᱳ ᱢᱚᱴᱚᱨ ᱥᱟᱭᱠᱮᱞ ᱜᱟᱹᱰᱤ ᱱᱚᱜᱼᱚ ᱱᱚᱣᱟᱠᱚ ᱠᱩᱥᱤᱭᱟᱜ ᱟᱹᱧ ᱟᱨ ᱟᱨᱤᱧ ᱠᱩᱥᱤᱭᱟᱜᱼᱟ ᱵᱟᱥ ᱥᱴᱮᱱᱰ ᱴᱨᱮᱱ ᱮᱥᱴᱮᱥᱚᱱ ᱱᱚᱣᱟᱠᱚ ᱥᱟᱱᱟᱢᱟᱜ ᱤᱧ ᱠᱩᱥᱤᱭᱟᱜᱼᱟ ᱟᱨ ᱡᱚᱢ ᱧᱩ ᱠᱚᱨᱮᱱᱟᱜ ᱠᱩᱥᱤᱭᱟᱜ ᱡᱤᱱᱤᱥ ᱠᱚᱫᱚ ᱦᱩᱭᱩᱜ ᱠᱟᱱᱟ ᱞᱟᱹᱰᱩ ᱦᱮᱲᱮᱢ ᱞᱟᱹᱰᱩ ᱡᱚᱵᱮ ᱞᱟᱹᱰᱩ ᱡᱷᱤᱞᱟᱹᱯᱤ ᱠᱷᱮᱡᱟ ᱜᱚᱡᱟ ᱪᱳᱣᱠᱟ ᱪᱚᱯ ᱥᱤᱸᱜᱟᱲᱟ ᱯᱳᱠᱳᱲᱤ ᱜᱳᱞᱜᱚᱞᱟ ᱪᱚᱠᱞᱮᱴ ᱵᱤᱥᱠᱩᱴ ᱠᱮᱠ ᱨᱩᱴᱤ ᱜᱷᱩᱜᱽᱱᱤ ᱟᱨᱦᱚᱸ ᱮᱢᱟᱱ ᱮᱢᱟᱱ ᱡᱚᱢᱟᱜ ᱡᱤᱱᱤᱥ ᱠᱚᱧ ᱠᱩᱥᱤᱭᱟᱜᱼᱟ ᱟᱨ ᱱᱚᱣᱟ ᱠᱚᱨᱮᱭᱟᱜ ᱠᱩᱥᱤᱭᱟᱜ ᱠᱟᱨᱚᱱ ᱠᱚᱫᱚ ᱦᱩᱭᱩᱜ ᱠᱟᱱᱟ ᱡᱮ ᱵᱟᱥ ᱴᱨᱮᱱ ᱫᱚ ᱱᱚᱣᱟ ᱠᱷᱟᱹᱛᱤᱨ ᱤᱧ ᱠᱩᱥᱤᱭᱟᱜᱼᱟ ᱡᱮ ᱵᱟᱥ ᱟᱨ ᱵᱟᱝ ᱴᱨᱮᱱ ᱛᱮᱫᱚ ᱟᱢ ᱢᱤᱫ ᱡᱟᱭᱜᱟ ᱠᱷᱚᱱ ᱟᱨ ᱢᱤᱫ ᱡᱟᱭᱜᱟ ᱟᱹᱰᱤ ᱟᱞᱜᱟ ᱛᱮᱜᱮᱢ ᱥᱮᱱ ᱫᱟᱲᱮᱭᱟᱜᱼᱟ ᱵᱤᱱ ᱠᱷᱟᱴᱟᱣ ᱛᱮᱜᱮ ᱛᱟᱲᱟᱢ ᱠᱚᱛᱮ ᱦᱚᱸ ᱥᱮᱱ ᱜᱟᱱᱚᱜᱼᱟ ᱛᱟᱲᱟᱢ ᱛᱮᱫᱚ ᱠᱷᱟᱴᱟᱣ ᱞᱮᱠᱟᱢ ᱵᱩᱡᱷᱟᱹᱣᱟ ᱚᱱᱟᱛᱮ ᱵᱟᱥ ᱴᱨᱮᱱᱛᱮ ᱥᱮᱱᱚᱜ ᱜᱮ ᱵᱩᱜᱤᱭᱟ ᱟᱢ ᱵᱟᱢ ᱞᱟᱝᱜᱟᱜᱼᱟ ᱥᱟᱺᱜᱤᱧ ᱮᱢ ᱥᱮᱱ ᱫᱟᱲᱮᱭᱟᱜᱼᱟ ᱚᱱᱟ ᱠᱷᱟᱹᱛᱤᱨ ᱜᱮ ᱤᱧᱫᱚ ᱵᱟᱥ ᱴᱨᱮᱱ ᱛᱮ ᱥᱮᱱᱚᱜ ᱥᱮ ᱵᱟᱥ ᱴᱨᱮᱱ ᱤᱧ ᱠᱩᱥᱤᱭᱟᱜᱼᱟ ᱟᱨᱤᱧ ᱠᱩᱥᱤᱭᱟᱜᱼᱟ ᱟᱨ ᱠᱩᱥᱤᱭᱟᱜ ᱡᱤᱱᱤᱥ ᱠᱚᱫᱚ ᱦᱩᱭᱩᱜ ᱠᱟᱱᱟ ᱡᱚᱢ ᱡᱤᱱᱤᱥ ᱡᱚᱢ ᱡᱤᱱᱤᱥ ᱫᱚᱧ ᱠᱩᱥᱤᱭᱟᱜᱼᱟ ᱪᱚᱠᱞᱮᱴ ᱵᱤᱥᱠᱩᱴ ᱞᱟᱹᱰᱩ ᱮᱢᱟᱱ ᱮᱢᱟᱱ ᱡᱚᱢᱟᱜ ᱠᱚᱧ ᱠᱩᱥᱤᱭᱟᱜᱼᱟ ᱱᱚᱣᱟ ᱠᱷᱟᱹᱛᱤᱨᱤᱧ ᱠᱩᱥᱤᱭᱟᱜᱼᱟ ᱡᱮ ᱡᱚᱢ ᱛᱮᱫᱚ ᱱᱤᱡᱮᱨᱟᱜ ᱞᱟᱡ ᱵᱤᱜᱼᱟ ᱚᱱᱟᱛᱮ ᱱᱚᱣᱟ ᱡᱚᱢᱟᱜ ᱡᱤᱱᱤᱥ ᱠᱚᱫᱚᱧ ᱠᱩᱥᱤᱭᱟᱜᱼᱟ ᱟᱨᱦᱚᱸ ᱠᱩᱥᱤᱭᱟᱜ ᱟᱹᱧ ᱠᱩᱥᱤ ᱛᱮᱱᱟᱜ ᱡᱤᱱᱤᱥ ᱢᱟ ᱢᱮᱱᱟᱜ ᱜᱮ ᱚᱱᱟ ᱠᱚᱫᱚ ᱵᱟᱦᱟ ᱵᱟᱜᱟᱱ ᱧᱮᱞ ᱡᱚᱝ ᱞᱟᱹᱜᱤᱫ ᱪᱤᱲᱭᱟᱠᱷᱟᱱᱟ ᱱᱟᱱᱟ ᱦᱩᱱᱟᱹᱨ ᱡᱤᱵᱽᱼᱡᱤᱭᱟᱹᱞᱤ ᱠᱚ ᱧᱮᱞ ᱞᱟᱹᱜᱤᱫ ᱟᱨᱦᱚᱸ ᱮᱢᱟᱱ ᱮᱢᱟᱱ ᱡᱤᱱᱤᱥ ᱠᱚᱜᱮᱧ ᱠᱩᱥᱤᱭᱟᱜᱼᱟ